ᱟᱹᱞᱤᱝ ᱱᱚᱣᱟ ᱞᱟᱠᱪᱟᱨ ᱵᱟᱨᱮᱛᱮ ᱱᱤᱭᱟᱹ ᱠᱟᱛᱷᱟᱞᱤᱝ ᱫᱚᱦᱚᱭᱟ ᱡᱮ ᱢᱟᱱᱮ ᱞᱟᱠᱪᱟᱨ ᱡᱟᱦᱟᱸ ᱞᱮᱠᱟ ᱟᱵᱚᱣᱟᱜ ᱮᱱᱮᱡ ᱥᱮᱨᱮᱧ ᱫᱚᱝ ᱥᱮᱨᱮᱧ ᱞᱟᱜᱽᱲᱮ ᱥᱮᱨᱮᱧ ᱮᱢᱟᱱ ᱛᱮᱢᱟᱱ ᱟᱵᱚ ᱱᱚᱣᱟ ᱥᱟᱱᱛᱟᱲ ᱥᱚᱢᱟᱡᱽ ᱨᱮ ᱟᱵᱚᱣᱟᱜ ᱱᱚᱣᱟ ᱢᱟᱱᱮ ᱡᱚᱯᱲᱟᱣ ᱢᱮᱱᱟᱜᱼᱟ ᱟᱨ ᱟᱵᱚᱣᱟᱜ ᱢᱤᱫᱴᱟᱹᱝ ᱥᱟᱱᱛᱟᱲ ᱥᱚᱢᱟᱡᱽ ᱨᱮ ᱱᱚᱣᱟ ᱮᱱᱮᱡ ᱥᱮᱨᱮᱧ ᱡᱟᱦᱟᱱᱟᱜ ᱜᱮ ᱱᱚᱣᱟ ᱫᱚ ᱢᱤᱫᱴᱟᱹᱝ ᱟᱵᱚᱣᱟᱜ ᱢᱟᱱᱮ ᱡᱟᱦᱟᱸ ᱠᱚ ᱢᱮᱱᱟ ᱥᱟᱝᱵᱤᱫᱷᱟᱱ ᱨᱮᱦᱚᱸ ᱛᱟᱵᱚ ᱟᱵᱚᱣᱟᱜ ᱱᱚᱣᱟ ᱚᱞᱟᱠᱟᱱᱟ ᱟᱨ ᱡᱩᱫᱤ ᱱᱚᱣᱟ ᱟᱢᱟᱜ ᱞᱟᱠᱪᱟᱨ ᱮᱱᱮᱡ ᱥᱮᱨᱮᱧ ᱡᱟᱦᱟᱱᱟᱜ ᱡᱩᱫᱤ ᱪᱤᱱᱦᱟᱹ ᱜᱮ ᱛᱟᱢ ᱵᱟᱝ ᱛᱟᱦᱮᱱᱟ ᱤᱱᱟᱹᱜ ᱠᱷᱟᱱ ᱦᱟᱸᱰᱮ ᱢᱟᱱᱮ ᱥᱟᱝᱵᱤᱫᱷᱟ ᱨᱮᱦᱚᱸ ᱚᱸᱰᱮ ᱦᱚᱸ ᱵᱟᱝᱜᱮ ᱴᱷᱤᱠᱟᱹ ᱢᱮᱭᱟᱭ ᱟᱨ ᱠᱷᱟᱥ ᱠᱟᱨ ᱟᱵᱚ ᱥᱟᱱᱛᱟᱲ ᱦᱚᱯᱚᱱ ᱫᱚ ᱟᱵᱚᱣᱟᱜ ᱢᱤᱫᱴᱟᱝ ᱱᱚᱣᱟ ᱮᱠᱴᱩ ᱪᱤᱨᱜᱟᱹᱞ ᱡᱤᱱᱤᱥ ᱠᱟᱱᱟ ᱮᱱᱮᱡ ᱥᱮᱨᱮᱧ ᱟᱨ ᱱᱚᱣᱟ ᱦᱚᱸ ᱡᱟᱦᱟᱱᱟᱜ ᱢᱟᱱᱮ ᱵᱟᱹᱲᱤᱡ ᱡᱤᱱᱤᱥ ᱰᱚ ᱵᱟᱝ ᱠᱟᱱᱟ ᱱᱚᱣᱟ ᱦᱚᱸ ᱡᱩᱫᱤ ᱥᱟᱹᱦᱤᱛᱮᱢ ᱮᱱᱮᱡ ᱥᱮᱨᱮᱧ ᱮᱫ ᱠᱷᱟᱱ ᱫᱚ ᱴᱷᱤᱠ ᱜᱮᱭᱟ ᱯᱚᱨᱚᱵ ᱯᱩᱱᱟᱹᱭ ᱠᱚᱨᱮ ᱡᱟᱦᱟᱸ ᱞᱮᱠᱟ ᱜᱚᱢᱦᱟ ᱯᱚᱨᱚᱵ ᱦᱩᱭᱮᱱᱟ ᱜᱚᱢᱦᱟ ᱮᱱᱮᱡ ᱦᱩᱭᱮᱱᱟ ᱚᱱᱠᱟᱜᱮ ᱵᱟᱦᱟ ᱯᱚᱨᱚᱵ ᱦᱩᱭᱱᱟ ᱵᱟᱦᱟ ᱮᱱᱮᱡ ᱠᱚ ᱦᱩᱭᱱᱟ ᱟᱨ ᱱᱚᱣᱟ ᱟᱵᱚᱣᱟᱜ ᱮᱱᱮᱡ ᱥᱮᱨᱮᱧ ᱞᱟᱠᱪᱟᱨ ᱥᱮᱨᱮᱧ ᱫᱚ ᱫᱚᱦᱚ ᱞᱟᱹᱠᱛᱤ ᱠᱟᱱ ᱜᱮᱭᱟ ᱪᱤᱠᱟᱛᱮ ᱟᱵᱚᱣᱟᱜ ᱱᱚᱣᱟ ᱢᱤᱫᱴᱟᱹᱝ ᱪᱤᱱᱦᱟᱹ ᱠᱟᱱᱟ ᱡᱮ ᱥᱟᱱᱛᱟᱲ ᱦᱚᱲ ᱦᱚᱯᱚᱱ ᱠᱚᱣᱟᱜ ᱟᱨ ᱱᱚᱣᱟ ᱡᱩᱫᱤ ᱟᱵᱚᱣᱟᱜ ᱥᱟᱱᱛᱟᱲ ᱦᱚᱲ ᱦᱚᱯᱚᱱ ᱠᱚᱣᱟ ᱮᱱᱮᱡ ᱥᱮᱨᱮᱧ ᱵᱟᱝ ᱛᱟᱦᱮᱱᱟ ᱤᱱᱟᱹᱠᱷᱟᱱ ᱟᱵᱚ ᱫᱚ ᱵᱟᱠᱚ ᱴᱷᱤᱠᱟᱹ ᱵᱚᱱᱟ ᱥᱮᱠᱤ ᱱᱩᱭ ᱫᱚ ᱥᱟᱱᱛᱟᱲ ᱠᱟᱱᱟᱭ ᱥᱮ ᱪᱤᱞᱤ ᱠᱟᱱᱟᱭ ᱢᱮᱛᱮ ᱚᱱᱟᱛᱟᱮ ᱟᱵᱚᱣᱟᱜ ᱫᱚ ᱱᱚᱣᱟ ᱫᱚ ᱢᱤᱫᱴᱟᱹᱝ ᱪᱤᱱᱦᱟ ᱠᱟᱱᱟ ᱛᱟᱵᱚᱱ ᱟᱵᱚ ᱫᱚ ᱟᱨ ᱞᱟᱹᱠᱛᱤᱭᱟᱱ ᱡᱤᱱᱤᱥ ᱠᱟᱱ ᱜᱮᱭᱟ ᱮᱱᱮᱡ ᱥᱮᱨᱮᱧ ᱦᱚᱸ ᱟᱨ ᱱᱚᱣᱟ ᱡᱩᱫᱤ ᱛᱟᱵᱚ ᱵᱟᱭ ᱛᱟᱦᱮᱱᱟ ᱞᱟᱠᱪᱟᱨ ᱮᱱᱮᱡ ᱥᱮᱨᱮᱧ ᱵᱟᱝ ᱛᱟᱦᱮᱱᱟ ᱤᱱᱟᱹᱜ ᱠᱷᱟᱱ ᱟᱵᱚ ᱫᱚ ᱢᱤᱫᱴᱟᱹᱝ ᱪᱤᱠᱟᱢ ᱞᱮᱠᱷᱟᱜᱼᱟ ᱠᱤ ᱟᱢ ᱫᱚ ᱥᱟᱱᱛᱟᱲ ᱠᱟᱱᱟᱢ ᱢᱮᱱᱛᱮᱫ ᱟᱨ ᱦᱟᱸᱰᱮ ᱦᱚᱸ ᱪᱤᱠᱟᱭ ᱴᱷᱤᱠᱟᱹ ᱢᱮᱭᱟ ᱠᱤ ᱢᱚᱛᱞᱚᱵ ᱠᱤ ᱟᱢᱟᱜ ᱱᱚᱣᱟ ᱚᱸᱰᱮ ᱥᱚᱝᱵᱤᱫᱷᱟᱱ ᱨᱮ ᱟᱢᱟᱜ ᱱᱤᱭᱟᱹ ᱛᱟᱢ ᱢᱮᱱᱟᱜᱼᱟ ᱟᱨ ᱱᱚᱣᱟ ᱴᱤᱡ ᱟᱢ ᱵᱟᱢ ᱵᱟᱲᱟᱭᱟ ᱟᱨ ᱱᱚᱣᱟ ᱡᱩᱫᱤ ᱞᱟᱠᱪᱟ ᱠᱚ ᱮᱱᱮᱡ ᱥᱮᱨᱮᱧ ᱠᱚ ᱡᱩᱫᱤ ᱟᱵᱚ ᱱᱤᱛᱚᱜ ᱵᱚᱱ ᱟᱫᱟ ᱤᱱᱟᱹᱜ ᱠᱷᱟᱱ ᱟᱵᱚ ᱞᱟᱹᱜᱤᱫ ᱟᱜᱟᱢ ᱫᱤᱱ ᱨᱮ ᱟᱰᱤ ᱫᱩᱠᱷᱟᱹᱛ ᱦᱩᱭ ᱫᱟᱲᱮᱭᱟᱜᱼᱟ ᱟᱨᱚ ᱚᱱᱟᱛᱮᱞᱤᱝ ᱢᱮᱱᱟ ᱢᱟᱱᱮ ᱯᱟᱲᱦᱟᱣ ᱯᱟᱲᱦᱟᱣ ᱥᱟᱶᱛᱮ ᱢᱟᱱᱮ ᱵᱚᱣᱟ ᱞᱟᱠᱪᱟᱨ ᱠᱚᱦᱚᱸ ᱟᱰᱤ ᱮᱱᱮᱡ ᱥᱮᱨᱮᱧ ᱛᱩᱢᱫᱟᱹᱜ ᱴᱟᱢᱟᱠᱛᱮ ᱠᱚ ᱟᱹᱰᱤ ᱞᱟᱹᱠᱛᱤᱭᱟᱱ ᱠᱟᱱ ᱜᱮᱭᱟ ᱟᱨ ᱱᱚᱜᱼᱚᱭ ᱱᱤᱛᱚᱜ ᱵᱟᱵᱚᱱ ᱧᱮᱞᱮᱫ ᱜᱮᱭᱟ ᱰᱤᱡᱮ ᱞᱟᱜᱽᱲᱛᱮ ᱛᱮ ᱮᱱᱮᱡ ᱪᱟᱞᱟᱜ ᱠᱟᱱᱟ ᱮᱠᱪᱩᱭᱮᱞᱤ ᱰᱤᱡᱮ ᱞᱟᱜᱽᱲᱮᱛᱮ ᱡᱩᱫᱤ ᱱᱤᱛᱳᱜ ᱵᱚᱱ ᱮᱱᱮᱡ ᱟ ᱮᱸᱰᱮ ᱠᱷᱟᱱ ᱟᱵᱚᱣᱟᱜ ᱛᱩᱢᱫᱟᱹᱜ ᱴᱟᱢᱟᱠ ᱫᱚᱵᱚᱱ ᱦᱤᱲᱤᱧᱟ ᱚᱱᱟᱛᱮ ᱟᱹᱞᱤᱝ ᱞᱤᱝ ᱢᱮᱱᱟ ᱢᱟᱱᱮ ᱡᱟᱫᱟ ᱛᱟᱨ ᱢᱟᱱᱮ ᱚᱝᱠᱟᱱ ᱤᱭᱟᱹᱨᱮ ᱡᱮᱢᱚᱱ ᱡᱟᱹᱥᱛᱤ ᱠᱷᱚᱱ ᱡᱟᱹᱥᱛᱤ ᱛᱩᱢᱫᱟᱹᱜ ᱴᱟᱢᱟᱠ ᱮᱱᱮᱡ ᱥᱮᱨᱮᱧ ᱱᱚᱣᱟ ᱠᱚᱫᱚ ᱛᱤᱥ ᱦᱚᱸ ᱟᱞᱚᱵᱚᱱ ᱦᱤᱲᱤᱧ ᱢᱟ